ᱤᱧᱟᱹᱜ ᱢᱤᱫᱴᱮᱱ ᱟᱢᱟᱡᱚᱱ ᱮᱯ ᱢᱮᱱᱟᱜ ᱛᱤᱧᱟᱹ ᱚᱱᱟ ᱠᱷᱚᱱ ᱜᱮ ᱡᱚᱢᱟᱜ ᱠᱚᱧ ᱚᱰᱟᱨᱟ ᱚᱱᱟ ᱮᱢᱟᱡᱚᱱ ᱨᱮᱫᱚ ᱛᱟᱦᱮᱱᱟ ᱯᱤᱴᱷᱟᱹ ᱟᱨ ᱡᱤᱞ ᱯᱤᱴᱷᱟᱹ ᱟᱨ ᱚᱱᱟ ᱥᱟᱶᱛᱮ ᱥᱚᱵᱽᱡᱤ ᱛᱟᱦᱮᱱᱟ ᱪᱟᱹᱴᱱᱤ ᱜᱷᱚᱱᱴᱚ ᱠᱚ ᱟᱨᱦᱚᱸ ᱟᱭᱢᱟ ᱵᱷᱟᱡᱟ ᱵᱷᱩᱡᱤ ᱠᱚ